ᱠᱷᱚᱵᱚᱨ ᱠᱟᱜᱚᱡᱽ ᱨᱮ ᱫᱤᱱᱜᱮ ᱯᱟᱲᱦᱟᱣ ᱦᱩᱭᱩᱜ ᱠᱟᱱᱟ ᱡᱚᱛᱚ ᱠᱟᱛᱷᱟ ᱜᱮᱠᱚ ᱚᱰᱚᱠᱟ ᱢᱮᱱᱠᱷᱟᱱ ᱢᱤᱢᱤᱫᱴᱟᱝ ᱠᱷᱚᱵᱚᱨ ᱠᱟᱹᱴᱤᱡ ᱠᱟᱹᱴᱤᱡ ᱠᱟᱛᱷᱟ ᱜᱮ ᱟᱹᱰᱤ ᱵᱟᱹᱲᱛᱤ ᱵᱮᱱᱟᱣ ᱠᱟᱛᱮᱫ ᱠᱚ ᱚᱞ ᱠᱟᱜ ᱠᱟᱱᱟ ᱡᱟᱦᱟᱸ ᱪᱮ ᱢᱤᱫ ᱦᱚᱲ ᱠᱟᱹᱴᱤᱡ ᱪᱩᱞᱩᱝ ᱮ ᱡᱚᱠᱷᱚᱢ ᱞᱮᱱᱠᱷᱟᱱ ᱜᱮ ᱚᱸᱰᱮ ᱠᱚ ᱢᱮᱱᱟ ᱡᱮ ᱵᱟᱝᱟ ᱟᱹᱰᱤ ᱡᱳᱨᱮ ᱟᱹᱰᱤ ᱡᱳᱨᱮ ᱚᱥᱩᱵᱤᱫᱷᱟᱣ ᱠᱟᱱᱟ ᱢᱮᱱᱛᱮ ᱢᱮᱱᱠᱷᱟᱱ ᱱᱚᱝᱠᱟ ᱵᱮᱱᱟᱣ ᱠᱟᱛᱮᱫ ᱠᱚ ᱚᱞᱟ ᱡᱟᱦᱟᱸᱭ ᱪᱮ ᱛᱟᱭᱚᱢ ᱛᱮᱢ ᱵᱟᱰᱟᱭ ᱞᱮᱠᱷᱟᱱᱮᱢ ᱢᱮᱱᱟ ᱵᱟᱝᱟ ᱱᱚᱣᱟᱫᱚ ᱮᱲᱮ ᱠᱟᱛᱷᱟ ᱠᱟᱱᱟ ᱮᱲᱮ ᱢᱤᱢᱤᱫᱴᱟᱜ ᱫᱚ ᱟᱹᱰᱤ ᱱᱟᱯᱟᱭ ᱱᱟᱯᱟᱭ ᱠᱷᱚᱵᱚᱨ ᱦᱚᱸᱠᱚ ᱪᱷᱟᱯᱟᱭᱟ ᱟᱨ ᱢᱤᱢᱤᱫᱴᱟᱝ ᱫᱚ ᱟᱠᱚ ᱯᱩᱭᱥᱟᱹ ᱧᱟᱢ ᱞᱟᱹᱜᱤᱫ ᱛᱮ ᱵᱮᱱᱟᱣ ᱠᱟᱛᱮᱫ ᱦᱚᱸᱠᱚ ᱚᱞᱟ

ᱢᱤᱢᱤᱫᱴᱟᱜ ᱫᱚ ᱱᱚᱝᱠᱟ ᱠᱟᱛᱷᱟ ᱛᱟᱦᱮᱱᱟ ᱡᱟᱦᱟᱸ ᱪᱮ ᱛᱟᱭᱚᱢ ᱛᱮᱢ ᱟᱸᱡᱚᱢ ᱞᱮᱠᱷᱟᱱ ᱟᱠᱷᱟᱱᱮᱢ ᱧᱮᱞ ᱞᱮᱠᱷᱟᱱ ᱵᱟᱢ ᱯᱟᱹᱛᱭᱟᱹᱣᱟᱜᱼᱟ ᱡᱮ ᱤᱱᱟᱹ ᱦᱤᱞᱚᱜᱟᱜ ᱱᱚᱣᱟ ᱠᱷᱚᱵᱚᱨ ᱫᱚ ᱥᱟᱹᱨᱤ ᱜᱮᱭᱟ ᱢᱮᱱᱛᱮ